ᱟᱵᱚ ᱵᱮᱝᱜᱚᱞ ᱨᱮᱫᱚ ᱢᱩᱞ ᱯᱚᱨᱚᱵᱽ ᱠᱚᱫᱚ ᱦᱩᱭᱩᱜ ᱠᱟᱱᱟ ᱥᱚᱨᱦᱟᱭ ᱯᱚᱨᱚᱵᱽ ᱵᱟᱦᱟ ᱟᱨ ᱯᱟᱛᱟ ᱯᱟᱛᱟ ᱵᱚᱸᱜᱟ ᱯᱚᱨᱚᱵᱽ ᱚᱱᱟᱠᱚ ᱜᱮᱵᱚᱱ ᱢᱟᱱᱟᱣᱫᱟ ᱟᱨ ᱟᱭᱢᱟ ᱞᱮᱠᱟᱱ ᱥᱤᱨᱤᱧ ᱢᱮᱱᱟᱜᱼᱟ ᱥᱚᱨᱦᱟᱭ ᱨᱮᱫᱚ ᱥᱚᱨᱦᱟᱭ ᱥᱤᱨᱤᱧᱠᱚ ᱥᱤᱨᱤᱧᱟ ᱛᱟᱨ ᱢᱚᱫᱽᱫᱮ ᱫᱩᱨᱩᱢᱡᱟᱜ ᱠᱚᱠᱚ ᱥᱤᱨᱤᱧᱟ ᱥᱚᱨᱦᱟᱭ ᱨᱮᱫᱚ ᱟᱨ ᱟᱭᱢᱟ ᱠᱤᱪᱷᱩ ᱥᱚᱨᱦᱟᱭ ᱨᱮᱫᱚ ᱟᱭᱢᱟ ᱥᱤᱨᱤᱧ ᱟᱨᱠᱤ ᱢᱩᱞ ᱥᱤᱨᱤᱧᱫᱚ ᱥᱚᱨᱦᱟᱭ ᱥᱤᱨᱤᱧ ᱥᱚᱨᱦᱟᱭ ᱨᱮᱫᱚ ᱠᱚ ᱥᱤᱨᱤᱧᱟ ᱵᱟᱦᱟ ᱨᱮᱫᱚ ᱵᱟᱦᱟ ᱥᱤᱨᱤᱧᱠᱚ ᱥᱤᱨᱤᱧᱟ ᱟᱨᱚ ᱫᱚᱝ ᱥᱤᱨᱤᱧᱦᱚᱸ ᱠᱚ ᱥᱤᱨᱤᱧ ᱜᱮᱭᱟ ᱟᱨ ᱚᱱᱠᱟᱜᱮ ᱟᱭᱢᱟ ᱥᱤᱨᱤᱧ ᱦᱮᱱᱟᱜ ᱛᱟᱵᱚᱱᱟ ᱵᱟᱦᱟ ᱥᱤᱨᱤᱧ ᱡᱩᱫᱟᱹ ᱥᱚᱨᱦᱟᱭ ᱥᱤᱨᱤᱧ ᱡᱩᱫᱟᱹ ᱟᱨ ᱯᱟᱛᱟ ᱨᱮᱦᱚᱸ ᱮᱱᱮᱡ ᱥᱤᱨᱤᱧ ᱠᱚᱠᱚ ᱤᱫᱤᱭᱟ ᱯᱟᱛᱟ ᱵᱚᱸᱜᱟ ᱨᱮᱦᱚᱸ ᱚᱸᱰᱮᱦᱚ ᱠᱟᱡᱟᱠ ᱜᱮ ᱮᱱᱮᱡ ᱥᱤᱨᱤᱧ ᱦᱩᱭᱩᱜᱼᱟ ᱟᱠᱷᱲᱟᱠᱚ ᱤᱫᱤᱭᱟ ᱮᱱᱮᱡ ᱥᱤᱨᱤᱧ ᱠᱟᱡᱟᱠ ᱦᱩᱭᱩᱜᱼᱟ ᱱᱤᱭᱟᱹ ᱠᱚᱜᱮ ᱵᱮᱝᱜᱚᱞ ᱨᱮᱭᱟᱜ ᱢᱩᱞ ᱤᱭᱟᱹ ᱯᱚᱨᱚᱵᱽ ᱠᱟᱱᱟ